ᱦᱮᱸ ᱡᱚᱦᱟᱨ ᱜᱮ ᱡᱚᱦᱟᱨ ᱜᱮ ᱦᱮᱸ ᱞᱟᱹᱭ ᱢᱮ ᱩᱛᱛᱚᱨ ᱫᱤᱱᱟᱡᱯᱩᱨ ᱞᱟᱹᱭᱮᱫᱟ ᱦᱮᱸ ᱵᱤᱵᱷᱤᱱᱱᱚ ᱥᱤᱡᱤᱱ ᱨᱮ ᱟᱭᱢᱟ ᱠᱤᱪᱷᱩ ᱜᱮ ᱦᱩᱭᱩᱜ ᱠᱟᱱᱟ ᱵᱟᱹᱲᱥᱟᱹ ᱨᱮ ᱵᱟᱹᱲᱥᱟᱹ ᱦᱩᱲᱩ ᱯᱟᱴ ᱢᱮᱱᱟᱜᱼᱟ ᱟᱨᱦᱚᱸ ᱜᱚᱨᱚᱢ ᱥᱚᱢᱚᱭ ᱦᱩᱲᱩ ᱢᱮᱱᱟᱜᱼᱟ ᱟᱨ ᱟᱨ ᱨᱮᱭᱟᱲ ᱫᱤᱱ ᱫᱚ ᱦᱩᱲᱩᱦᱚᱸ ᱟᱨ ᱵᱤᱵᱷᱤᱱᱱᱚ ᱥᱚᱵᱡᱤ ᱴᱚᱵᱡᱤ ᱠᱚᱦᱚᱸ ᱟᱫᱚ ᱪᱮᱫ ᱟᱸᱡᱚᱢᱮᱢ ᱢᱮᱱᱮᱫᱟ ᱚ ᱦᱩᱲᱩ ᱨᱮᱱᱟᱜ ᱪᱟᱥ ᱦᱩᱲᱩ ᱫᱚ ᱞᱟᱦᱟ ᱨᱮᱫᱚ ᱞᱮ ᱟᱯᱷᱚᱨ ᱫᱟ ᱟᱯᱷᱚᱨ ᱠᱟᱛᱮᱫ ᱜᱟᱹᱪᱷᱤ ᱡᱚᱠᱷᱚᱱ ᱦᱩᱭᱩᱜ ᱠᱟᱱᱟ ᱜᱟᱹᱪᱷᱤ ᱨᱟᱠᱟᱵ ᱠᱟᱛᱮᱫ ᱚᱱᱟ ᱯᱟᱹᱲᱪᱤ ᱠᱷᱮᱛ ᱠᱷᱮᱛ ᱞᱮ ᱪᱟᱥ ᱚᱪᱚᱭᱮᱫᱟ ᱪᱟᱥ ᱦᱚᱪᱚ ᱠᱟᱛᱮᱫ ᱞᱮ ᱜᱟᱹᱪᱷᱤ ᱨᱟᱠᱟᱯ ᱠᱟᱛᱮᱫ ᱞᱮ ᱜᱟᱹᱪᱷᱤ ᱞᱮ ᱨᱚᱦᱚᱭᱮᱫᱟ ᱨᱚᱦᱚᱭ ᱠᱟᱛᱮᱫ ᱥᱤᱡᱤᱱ ᱦᱩᱭᱞᱮᱱ ᱠᱷᱟᱡ ᱚᱱᱟ ᱫᱟᱜ ᱠᱚ ᱠᱚᱢ ᱞᱮᱱᱠᱷᱟᱡ ᱫᱟᱜ ᱠᱚᱞᱮ ᱮᱢ ᱮᱫᱟ ᱵᱟᱝᱠᱷᱟᱱ ᱚᱱᱮ ᱦᱮᱲᱦᱮᱫ ᱴᱮᱲᱦᱮᱫ ᱟᱨᱚᱦᱚᱸ ᱥᱚᱢᱳᱭ ᱦᱩᱭᱞᱮᱱᱠᱷᱟᱱ ᱫᱩᱭ ᱛᱤᱱ ᱢᱟᱥ ᱯᱷᱚᱥᱚᱞ ᱨᱟᱠᱟᱵ ᱞᱮᱠᱟᱱ ᱥᱚᱢᱳᱭ ᱦᱩᱭᱞᱮᱱ ᱠᱷᱟᱡ ᱟᱫᱚ ᱜᱮᱫ ᱠᱟᱛᱮᱫ ᱞᱮ ᱨᱟᱠᱟᱵ ᱟᱹᱜᱩᱭᱟ ᱚᱱᱠᱟᱜᱤ ᱵᱤᱵᱷᱤᱱᱱᱚ ᱥᱚᱢᱳᱭ ᱨᱮ ᱡᱚᱛᱚ ᱯᱷᱚᱥᱚᱞ ᱜᱮ ᱚᱱᱠᱟ ᱜᱮᱞᱮ ᱪᱟᱥ ᱟᱵᱟᱫ ᱮᱫᱟ ᱟᱞᱮ ᱫᱚ ᱴᱷᱤᱠ ᱜᱮᱭᱟ ᱚᱱᱟᱜᱮ ᱟᱸᱡᱚᱢᱮᱢ ᱢᱮᱱ ᱞᱮᱫᱟ ᱟᱪᱪᱷᱟ ᱴᱷᱤᱠ ᱜᱮᱭᱟ ᱡᱚᱦᱟᱨ ᱜᱮ